ᱦᱮᱸ ᱦᱮᱞᱳ

ᱦᱚᱸ ᱫᱚᱠᱟᱱ ᱨᱮ ᱫᱚᱠᱟᱱ ᱨᱮᱜᱮ ᱞᱟᱜᱟᱣ ᱟᱠᱟᱱᱟ ᱱᱚᱸᱰᱮ ᱠᱩᱲᱤᱭᱟᱜ ᱟᱹᱰᱤ ᱨᱚᱠᱚᱢ ᱥᱟᱢᱟᱱ ᱢᱮᱱᱟᱜᱼᱟ ᱡᱟᱦᱟᱸ ᱞᱮᱵᱮᱥᱴᱤᱠ ᱢᱮᱱᱟᱜᱼᱟ ᱥᱚᱱᱟ ᱨᱮᱱᱟᱜ ᱯᱟᱜᱽᱨᱟ ᱪᱩᱲᱤ ᱠᱚ ᱢᱚᱝᱜᱚᱞ ᱥᱩᱛᱨᱚ ᱠᱚ ᱟᱹᱰᱤ ᱨᱚᱠᱚᱢᱟᱜ ᱢᱮᱱᱟᱜᱼᱟ ᱥᱟᱢᱟᱱ ᱢᱚᱝᱜᱚᱞ ᱥᱩᱛᱨᱚ ᱨᱮᱱᱟᱜ ᱫᱟᱢ ᱠᱚ ᱚᱱᱟ ᱫᱚ ᱡᱟᱦᱟᱸ ᱞᱮᱠᱟ ᱥᱚᱱᱟ ᱨᱮᱱᱟᱜ ᱫᱚ ᱳᱡᱚᱱ ᱦᱤᱥᱟᱹᱵᱽᱛᱮ ᱫᱟᱢ ᱢᱮᱱᱟᱜᱼᱟ ᱟᱨ ᱵᱟᱠᱷᱟᱱ ᱱᱚᱠᱟᱱ ᱱᱚᱨᱢᱟᱞᱤ ᱫᱚ ᱢᱮᱱᱟᱜᱼᱟ ᱯᱚᱱᱮᱨᱚ ᱥᱚ ᱫᱩ ᱦᱟᱡᱟᱨ ᱟᱫᱚ ᱟᱹᱵᱤᱱ ᱚᱠᱟ ᱦᱤᱥᱟᱹᱵ ᱫᱚᱨᱠᱟᱨ ᱠᱚᱢᱟᱜ ᱦᱚᱸ ᱢᱮᱱᱟᱜᱼᱟ ᱞᱮᱠᱤᱱ ᱚᱸᱰᱮ ᱪᱮᱫ ᱥᱚᱱᱟ ᱨᱮᱱᱟᱜ ᱜᱮ ᱦᱳᱭ ᱢᱮᱱᱟᱜ ᱜᱮᱭᱟ ᱵᱟᱴ ᱚᱸᱰᱮ ᱢᱚᱛᱞᱚᱵ ᱯᱤᱭᱳᱨ ᱥᱚᱱᱟ ᱫᱚ ᱵᱟᱭ ᱦᱤᱡᱩᱜᱼᱟ ᱠᱟᱹᱡ ᱚᱸᱰᱮ ᱢᱮᱥᱟ ᱢᱮᱥᱤ ᱛᱟᱦᱮᱱ ᱜᱮᱭᱟ ᱪᱷᱮ ᱥᱟᱛᱥᱚ ᱵᱷᱤᱛᱤᱨ ᱨᱮ ᱦᱤᱡᱩᱜᱼᱟ ᱪᱮᱫ ᱤᱧ ᱞᱟᱹᱭᱟ ᱢᱚᱝᱜᱚᱞ ᱥᱩᱛᱨᱚ ᱚ ᱟᱪᱪᱷᱟ ᱟᱢᱟᱜ ᱮᱰᱽᱰᱨᱮᱥ ᱟᱨ ᱧᱩᱛᱩᱢ ᱛᱟᱢ ᱞᱟᱹᱭᱢᱮ ᱢᱮᱱᱫᱟᱹᱧ ᱟᱢᱟᱜ ᱮᱰᱽᱰᱨᱮᱥ ᱟᱨ ᱧᱩᱛᱩᱢ ᱛᱟᱢ ᱞᱟᱹᱭᱢᱮ ᱦᱳᱭ ᱟᱨ ᱮᱰᱨᱮᱥ ᱛᱟᱢ ᱪᱤᱠᱟᱹ ᱵᱟᱠᱷᱟᱱᱤᱧ ᱵᱷᱮᱡᱟᱭᱟ ᱦᱮᱞᱳ ᱦᱚᱸ ᱟᱨ ᱚ ᱟᱪᱪᱷᱟ ᱪᱷᱟ ᱟᱢ ᱛᱤᱥ ᱠᱚᱛᱮ ᱫᱚᱨᱠᱟᱨ ᱱᱚᱣᱟ ᱥᱟᱢᱟᱱ ᱚ ᱟᱪᱪᱷᱟ ᱪᱷᱟ ᱟᱨ ᱛᱤᱥ ᱠᱚᱛᱮ ᱦᱳᱭ ᱦᱳᱭ ᱦᱳᱭ ᱦᱚᱲᱠᱚ ᱧᱮᱞᱚᱜ ᱪᱮᱫ ᱠᱚ ᱢᱮᱱᱟᱜᱼᱟ ᱦᱚᱲᱟᱜ ᱱᱚᱡᱚᱨ ᱨᱮ ᱧᱮᱞᱚᱜ ᱞᱮᱠᱟᱱᱟᱜ ᱦᱮᱸ ᱥᱮ ᱛᱚ ᱟᱢ ᱤᱭᱟᱹ ᱵᱟᱯᱞᱟ ᱚᱲᱟᱜ ᱛᱟᱯᱮ ᱛᱤᱥ ᱢᱮᱱᱟᱜᱼᱟ ᱟᱨ ᱛᱤᱥ ᱠᱚᱛᱮ ᱟᱢ ᱱᱚᱣᱟ ᱥᱟᱢᱟᱱ ᱫᱚᱨᱠᱟᱨ ᱛᱚ ᱤᱱᱟᱹ ᱤᱱᱟᱹ ᱦᱤᱞᱳᱜ ᱜᱟᱯᱟᱜᱮ ᱟᱫᱚ ᱩᱱᱟᱹᱜ ᱥᱟᱰᱮᱱᱞᱤ ᱫᱚ ᱪᱤᱠᱟᱹᱞᱮ ᱵᱷᱮᱡᱟᱭᱟ ᱚ ᱦᱚᱸ ᱟᱪᱪᱷᱟ ᱜᱟᱯᱟ ᱥᱮᱛᱟᱜ ᱯᱮ ᱫᱚᱨᱠᱟᱨ ᱟᱯᱮᱭᱟ ᱦᱮᱸᱥᱮ ᱟᱪᱪᱷᱟ ᱟᱪᱪᱷᱟ ᱪᱷᱟ ᱚ ᱟᱪᱪᱷᱟ ᱴᱷᱤᱠ ᱴᱷᱤᱠ ᱴᱷᱤᱠ ᱜᱮᱭᱟ ᱛᱚᱵᱮ ᱦᱮᱸᱥᱮ ᱛᱚ ᱟᱯᱮ ᱜᱟᱯᱟ ᱥᱮᱛᱟᱜ ᱨᱟᱡᱽᱱᱟᱜᱚᱨ ᱦᱤᱡᱩᱜ ᱟᱯᱮ ᱴᱷᱤᱠ ᱜᱮᱭᱟ ᱤᱧᱟᱹᱜ ᱱᱚᱣᱟ ᱫᱚᱠᱟᱱ ᱠᱷᱚᱱ ᱤᱧᱟᱹᱜ ᱟᱯᱮ ᱢᱚᱝᱜᱚᱞ ᱥᱩᱛᱨᱚ ᱟᱨ ᱥᱚᱱᱟ ᱨᱮᱱᱟᱜ ᱯᱟᱜᱽᱨᱟ ᱴᱷᱤᱠ ᱜᱮᱭᱟᱥᱮ ᱟᱯᱮ ᱵᱷᱮᱡᱟ ᱠᱟᱜ ᱠᱟᱱᱟᱹᱧ ᱟᱯᱮ ᱦᱤᱡᱩᱜ ᱟᱯᱮ ᱚᱸᱰᱮ ᱠᱷᱚᱱ ᱨᱤᱥᱤᱵᱷ ᱟᱯᱮ ᱴᱷᱤᱠ ᱜᱮᱭᱟ ᱞᱟᱜᱽᱵᱷᱟᱜ ᱟᱯᱮᱭᱟᱜ ᱠᱷᱟᱨᱪᱟ ᱛᱟᱯᱮ ᱯᱚᱱᱮᱨᱚ ᱥᱚ ᱵᱟᱱᱟᱨ ᱛᱮ

ᱪᱚᱞᱚ ᱴᱷᱤᱠ ᱜᱮᱭᱟ ᱦᱮᱸᱥᱮ ᱜᱟᱯᱟ ᱦᱤᱡᱩᱜ ᱯᱮ ᱨᱤᱥᱤᱵᱷ ᱯᱮ ᱦᱚᱸ ᱦᱚᱸ ᱴᱷᱤᱠ ᱴᱷᱤᱠ